ᱡᱟᱦᱟᱸ ᱥᱟᱫᱷᱟᱨᱚᱱᱚᱛᱚ ᱟᱡᱟᱨ ᱥᱮ ᱥᱤᱢ ᱜᱮᱰᱮ ᱧᱟᱢ ᱠᱚ ᱜᱮᱭᱟ ᱯᱳᱭᱞᱳ ᱫᱚ ᱚᱱᱟ ᱵᱟᱲᱟᱭ ᱦᱩᱭᱩᱜᱼᱟ ᱡᱮ ᱩᱱᱠᱩ ᱪᱮᱫ ᱟᱡᱟᱨ ᱧᱟᱢ ᱟᱠᱟᱫ ᱠᱚᱣᱟ ᱠᱤᱰᱱᱤ ᱡᱩᱫᱤ ᱧᱟᱢ ᱟᱠᱟᱫ ᱠᱚᱣᱟ ᱛᱟᱦᱞᱮ ᱠᱤᱰᱱᱤ ᱨᱮᱱᱟᱜ ᱨᱟᱱ ᱠᱚ ᱮᱢ ᱦᱩᱭᱩᱜᱼᱟ ᱤᱱᱟᱹ ᱠᱷᱟᱱ ᱜᱮ ᱨᱳᱜᱽ ᱫᱚ ᱨᱳᱜ ᱠᱷᱚᱱ ᱠᱚ ᱵᱟᱧᱪᱟᱜᱼᱟ ᱟᱨ ᱩᱱᱠᱩ ᱡᱚᱛᱚᱱ ᱨᱮᱱᱟᱜ ᱫᱚ ᱵᱟᱦᱨᱮ ᱨᱮ ᱢᱤᱫᱴᱮᱱ ᱥᱟᱯ ᱡᱟᱭᱜᱟᱢ ᱵᱮᱥ ᱥᱤᱢ ᱜᱮᱰᱮ ᱠᱚᱢ ᱟᱹᱥᱩᱞ ᱠᱚᱣᱟ ᱟᱨ ᱟᱭᱢᱟ ᱛᱤᱨᱤᱡ ᱠᱚ ᱰᱤᱞᱤᱭᱟ ᱜᱮᱰᱮ ᱠᱚᱫᱚ ᱟᱨ ᱚᱱᱟ ᱵᱩᱥᱟᱹᱜ ᱠᱟᱛᱮᱫ ᱟᱭᱢᱟ ᱥᱤᱢ ᱠᱚ ᱤᱭᱟᱹ ᱠᱚᱣᱟ ᱟᱨ ᱩᱱᱠᱩ ᱡᱟᱦᱟᱸ ᱨᱮᱠᱚ ᱛᱟᱦᱮᱸᱱᱟ ᱡᱟᱛᱮ ᱱᱳᱝᱨᱟ ᱨᱮ ᱟᱞᱚ ᱠᱚ ᱛᱟᱦᱮᱱ ᱢᱟ ᱚᱸᱰᱮ ᱥᱟᱯᱷᱟ ᱥᱩᱛᱨᱚ ᱫᱚᱦᱚ ᱦᱩᱭᱩᱜᱼᱟ ᱟᱨ ᱥᱚᱢᱚᱭ ᱨᱮ ᱫᱟᱜ ᱫᱟᱠᱟ ᱠᱚ ᱮᱢᱟ ᱠᱚ ᱦᱩᱭᱩᱜᱼᱟ ᱡᱟᱛᱮ ᱠᱚ ᱥᱚᱢᱚᱭ ᱨᱮᱠᱚ ᱡᱚᱢ ᱫᱟᱲᱮᱭᱟᱜ ᱢᱟ